ᱢᱟᱦᱛᱢᱟ ᱜᱟᱱᱫᱷᱤ ᱛᱟᱦᱮᱸ ᱞᱮᱱᱟ ᱤᱭᱟᱹ ᱥᱚᱨᱠᱟᱨ ᱩᱱ ᱨᱮᱫᱚ ᱩᱱᱨᱮᱜᱮ ᱵᱨᱤᱴᱤᱥ ᱵᱨᱤᱴᱤᱥ ᱠᱚ ᱦᱮᱡ ᱞᱮᱱᱟ ᱵᱨᱤᱴᱤᱥ ᱠᱚ ᱦᱮᱡᱮᱱᱟ ᱛᱳ ᱢᱤᱫᱴᱮᱱ ᱜᱮ ᱞᱟᱦᱟ ᱫᱚ ᱦᱮᱡ ᱞᱮᱱᱟ ᱥᱟᱵᱩᱱ ᱟᱹᱠᱷᱟᱨᱤᱧᱼᱟᱹᱠᱷᱨᱤᱧ ᱩᱱᱤ ᱟᱹᱠᱷᱨᱤᱧᱼᱟᱹᱠᱷᱨᱤᱧ ᱟᱡ ᱥᱟᱶᱛᱮ ᱟᱨᱦᱚᱸᱭ ᱥᱮᱱᱚᱜᱼᱟ ᱟᱨᱦᱚᱸᱭ ᱟᱹᱜᱩ ᱠᱮᱫ ᱠᱚᱣᱟ ᱚᱱᱠᱟ ᱚᱱᱠᱟᱛᱮ ᱯᱩᱨᱟᱹ ᱠᱟᱵᱽᱡᱟ ᱠᱮᱫᱟ ᱠᱚ ᱫᱚᱢᱮ ᱥᱟᱸᱜᱮ ᱠᱚ ᱦᱮᱡ ᱮᱱᱟ ᱯᱩᱨᱟᱹ ᱮᱠᱫᱚᱢ ᱡᱷᱟᱲᱠᱷᱚᱸᱰ ᱨᱮ ᱟᱨᱦᱚᱸ ᱫᱤᱥᱚᱢ ᱠᱚᱨᱮ ᱯᱩᱨᱟᱹ ᱠᱚ ᱠᱟᱵᱽᱡᱟ ᱠᱮᱫᱟ ᱩᱱᱠᱩ ᱵᱨᱤᱴᱤᱥ ᱜᱮ ᱯᱩᱨᱟᱹ ᱠᱟᱵᱽᱡᱟ ᱠᱮᱫᱟ ᱠᱚ ᱛᱳ ᱩᱱᱨᱮ ᱢᱟᱦᱟᱛᱢᱟ ᱜᱟᱱᱫᱷᱤ ᱢᱮᱱ ᱠᱮᱫᱟᱭ ᱩᱱᱤ ᱦᱚᱸ ᱢᱮᱱᱫᱟ ᱟᱵᱚ ᱟᱛᱳᱨᱮ ᱱᱩᱠᱩ ᱠᱚ ᱦᱮᱡ ᱟᱠᱟᱱᱟ ᱟᱨ ᱫᱚᱢᱮ ᱠᱚ ᱥᱟᱥᱚᱱᱮᱫ ᱵᱚᱱᱟ ᱟᱵᱚᱣᱟᱜ ᱜᱮᱻ ᱥᱚᱱᱟ ᱟᱨ ᱪᱟᱸᱫᱤ ᱟᱨ ᱱᱩᱠᱩ ᱠᱚ ᱠᱟᱵᱽᱡᱟᱭᱮᱫᱟ ᱟᱨ ᱤᱫᱤᱭᱮᱫᱟ ᱠᱚ ᱟᱵᱚᱣᱟᱜ ᱜᱮ ᱛᱚ ᱟᱵᱚ ᱦᱚᱸ ᱫᱮᱱ ᱱᱚᱣᱟ ᱨᱮᱫᱚ ᱵᱚ ᱞᱟᱹᱲᱦᱟᱹᱭᱟ ᱩᱱ ᱠᱷᱚᱱ ᱜᱮ ᱟᱫᱚ ᱢᱟᱦᱛᱢᱟ ᱜᱟᱱᱫᱷᱤ ᱢᱮᱱ ᱠᱮᱫ ᱠᱷᱟᱱ ᱟᱫᱚ ᱡᱚᱛᱚ ᱠᱚ ᱥᱮᱞᱮᱫ ᱮᱱᱟ ᱥᱟᱱᱟᱢ ᱥᱟᱱᱟᱢ ᱡᱟᱹᱛᱤ ᱜᱮᱠᱚ ᱥᱮᱞᱮᱫ ᱮᱱᱟ ᱪᱷᱟᱹᱛᱤᱠ ᱦᱚᱸ ᱥᱟᱱᱛᱟᱲ ᱦᱚᱸ ᱥᱟᱱᱟᱢ ᱡᱟᱹᱛᱤ ᱜᱮ ᱛᱳ ᱩᱱᱨᱮ ᱱᱩᱠᱩ ᱦᱚᱸᱠᱚ ᱜᱚᱴᱷᱚᱱ ᱠᱮᱫᱟ ᱛᱚᱵᱮ ᱟᱵᱚ ᱦᱚᱸᱵᱚᱱ ᱞᱟᱹᱲᱦᱟᱹᱭᱟ ᱩᱱ ᱠᱷᱚᱡ ᱞᱟᱹᱲᱦᱟᱹᱭ ᱥᱩᱨᱩᱭᱮᱱᱟ ᱞᱟᱹᱲᱦᱟᱹᱭ ᱥᱩᱨᱩᱭᱱᱟ ᱛᱳ ᱞᱟᱥᱴ ᱨᱮᱫᱚ ᱱᱩᱠᱩ ᱩᱱᱤ ᱢᱟ ᱱᱤᱛᱳᱜ ᱧᱩᱛᱩᱢ ᱵᱟᱠᱚ ᱮᱢ ᱟᱠᱟᱫᱟ ᱱᱩᱠᱤᱱᱟᱜ ᱦᱚᱸ ᱧᱩᱛᱩᱢ ᱦᱩᱭᱮᱱᱟ ᱤᱭᱟᱹ ᱥᱤᱫᱩ ᱠᱟᱱᱩ ᱪᱟᱸᱫ ᱵᱷᱟᱭᱨᱚ ᱯᱷᱩᱞᱚ ᱡᱷᱟᱱᱚ ᱱᱩᱠᱩ ᱠᱚᱦᱚᱸ ᱡᱚᱛᱚ ᱠᱚ ᱥᱟᱛᱷ ᱠᱚ ᱮᱢ ᱮᱫᱟ ᱱᱩᱠᱩ ᱠᱚᱦᱚᱸ ᱥᱟᱱᱟᱢ ᱦᱚᱲ ᱛᱮ ᱛᱳ ᱩᱱᱨᱮ ᱵᱨᱤᱴᱤᱥ ᱠᱚ ᱢᱮᱱ ᱠᱮᱫᱼᱟ ᱟᱞᱮ ᱫᱚ ᱪᱚᱵᱵᱤᱥ ᱜᱷᱟᱱᱴᱟ ᱛᱮ ᱠᱟᱜᱚᱡᱽ ᱪᱟᱹᱦᱤ ᱛᱚᱵᱮ ᱠᱷᱟᱱ ᱱᱚᱣᱟ ᱡᱷᱟᱲᱠᱷᱚᱸᱰ ᱫᱤᱥᱚᱢ ᱞᱮ ᱟᱲᱟᱜᱟ ᱟᱨᱞᱮ ᱥᱮᱱᱚᱜᱼᱟ ᱟᱨ ᱵᱟᱠᱷᱟᱡ ᱵᱟᱞᱮ ᱥᱮᱱᱚᱜᱼᱟ ᱛᱳ ᱩᱱᱨᱮ ᱟᱢ ᱮᱢ ᱠᱮᱫᱟ ᱩᱱᱤᱭ ᱢᱮᱱ ᱠᱮᱫᱟ ᱦᱮᱸ ᱤᱧᱤᱧ ᱮᱢᱟ ᱪᱚᱵᱵᱤᱥ ᱜᱷᱚᱱᱴᱟ ᱛᱮ ᱚᱞ ᱠᱟᱛᱮᱫ ᱛᱳ ᱩᱱᱨᱮ ᱩᱱᱤᱭᱮ ᱚᱞ ᱠᱮᱫᱼᱟ ᱢᱟᱱᱮ ᱩᱱᱤᱭᱮ ᱚᱞᱮᱫ ᱛᱟᱦᱮᱱᱟ ᱛᱤ ᱛᱮᱦᱚᱸ ᱟᱨ ᱡᱟᱸᱜᱟ ᱛᱮᱦᱚᱸᱭ ᱚᱞᱮᱫ ᱛᱟᱦᱮᱱᱟ ᱚᱱᱟ ᱛᱟᱭᱚᱢ ᱛᱮ ᱟᱨᱦᱚᱸ ᱠᱚᱦᱚᱸ ᱠᱚ ᱛᱟᱦᱮᱸ ᱞᱮᱱᱟ ᱩᱱᱠᱩ ᱠᱚᱦᱚᱸ ᱠᱚ ᱚᱞ ᱠᱮᱫᱼᱟ ᱢᱟᱱᱮ ᱡᱚᱛᱚ ᱦᱚᱲ ᱛᱮᱠᱚ ᱚᱞ ᱠᱮᱫᱟ ᱡᱚᱛᱚᱱᱟ ᱡᱷᱟᱲᱠᱷᱚᱸᱰ ᱫᱤᱥᱚᱢ ᱨᱮᱱ ᱦᱚᱲᱠᱚ ᱛᱟᱦᱮᱸ ᱞᱮᱱᱟ ᱩᱱᱠᱩ ᱡᱚᱛᱚ ᱠᱚᱛᱮ ᱠᱚ ᱚᱞ ᱠᱟᱛᱮᱫ ᱠᱚ ᱮᱢᱟᱜ ᱠᱚᱣᱟ ᱮᱢᱟᱜ ᱠᱚᱣᱟ ᱠᱚ ᱛᱚᱵᱮ ᱠᱚ ᱧᱮᱞ ᱠᱮᱫᱼᱟ ᱛᱚᱵᱮ ᱟᱵᱚ ᱡᱷᱟᱲᱠᱷᱚᱸᱰ ᱫᱤᱥᱚᱢ ᱠᱚ ᱟᱲᱟᱜ ᱠᱮᱫᱟ ᱟᱨ ᱩᱱᱠᱩ ᱟᱠᱚ ᱫᱤᱥᱚᱢ ᱠᱚ ᱥᱮᱱ ᱮᱱᱟ